ᱤᱧᱫᱩᱧ ᱟᱥᱚᱜ ᱠᱟᱱᱟ ᱫᱟᱜ ᱫᱚ ᱞᱟᱹᱠᱛᱤ ᱜᱮᱭᱟ ᱡᱚᱛᱚ ᱦᱚᱲᱟᱜ ᱠᱷᱮᱛᱨᱮ ᱨᱮᱜᱮ ᱫᱟᱜ ᱫᱚ ᱞᱟᱹᱠᱛᱤ ᱜᱮᱭᱟ ᱡᱚᱵᱽ ᱡᱤᱭᱟᱹᱞᱤᱭᱟᱜ ᱠᱷᱮᱛᱨᱮ ᱨᱮ ᱥᱮ ᱟᱵᱚ ᱦᱚᱲ ᱦᱚᱯᱚᱱᱠᱚ ᱥᱮ ᱢᱟᱹᱱᱢᱤ ᱦᱚᱯᱚᱱ ᱠᱚᱣᱟᱜ ᱯᱚᱠᱠᱷᱮᱫᱚ ᱫᱟᱜ ᱫᱚ ᱚᱵᱚᱥᱥᱚᱭ ᱞᱟᱹᱠᱛᱤᱜ ᱠᱟᱱᱟ ᱱᱚᱣᱟ ᱟᱲᱯᱟᱹᱨᱥᱤ ᱥᱮ ᱱᱚᱣᱟ ᱟᱹᱛᱩ ᱴᱚᱞᱟ ᱠᱚᱨᱮ ᱵᱟᱸᱫᱽᱜᱷᱟᱴ ᱰᱟᱺᱰᱤ ᱜᱷᱟᱴ ᱦᱮᱱᱟᱜ ᱜᱮᱭᱟ ᱥᱤᱛᱩᱝ ᱥᱚᱢᱚᱭᱫᱚ ᱟᱸᱡᱮᱫ ᱦᱚᱸ ᱦᱩᱭᱫᱟᱲᱮᱭᱟᱜᱼᱟ ᱚᱱᱟ ᱞᱮᱠᱟᱛᱮ ᱟᱵᱚ ᱥᱚᱨᱠᱟᱨ ᱥᱮᱫ ᱠᱷᱚᱱ ᱱᱚᱞᱠᱩᱯ ᱵᱚᱱ ᱠᱷᱚᱡᱚᱼᱟ ᱥᱮ ᱵᱚᱱ ᱟᱥᱚᱼᱟ ᱵᱟᱸᱫᱽᱦᱚᱸ ᱦᱩᱰᱤᱧ ᱦᱩᱰᱤᱧ ᱥᱮ ᱨᱮᱭᱟᱲᱚᱜ ᱞᱟᱹᱜᱤᱫ ᱞᱮᱠᱟᱱᱟᱜ ᱫᱚ ᱵᱚᱱ ᱠᱷᱚᱡᱚᱜ ᱜᱮᱭᱟ ᱚᱱᱟ ᱠᱚᱫᱚ ᱞᱟᱹᱠᱛᱤᱜ ᱠᱟᱱ ᱛᱟᱵᱚᱱ ᱜᱮᱭᱟ

ᱡᱚᱛᱚ ᱟᱵᱚ ᱡᱟᱦᱟᱸ ᱛᱤᱱᱟᱹᱜᱮ ᱟᱲᱯᱩᱲᱥᱤᱨᱮ ᱦᱮᱱᱟᱜ ᱵᱚᱱ ᱟᱹᱛᱩ ᱟᱹᱛᱩ ᱯᱟᱲᱟ ᱯᱟᱲᱟ ᱱᱚᱞᱠᱩᱯ ᱥᱮ ᱠᱩᱸᱧ ᱫᱚ ᱫᱚᱨᱠᱟᱨᱮᱫ ᱵᱚᱱ ᱜᱮᱭᱟ